ᱤᱧᱟᱹᱜ ᱴᱚᱴᱷᱟ ᱨᱮ ᱱᱚᱰᱮ ᱢᱮᱱᱟᱜᱼᱟ ᱢᱤᱫᱴᱟᱝ ᱰᱮᱢ ᱢᱮᱱᱟᱜᱼᱟ ᱡᱟᱦᱟᱸ ᱠᱚ ᱢᱮᱛᱟᱜᱟ ᱥᱩᱞᱟᱹᱭ ᱯᱟᱲ ᱰᱮᱢ ᱚᱱᱟ ᱫᱚ ᱱᱚᱣᱟ ᱠᱟᱥᱢᱤ ᱵᱚᱞᱚᱠ ᱨᱮᱱᱟᱜ ᱟᱨ ᱡᱟᱢᱫᱟ ᱵᱚᱞᱚᱠ ᱨᱮᱱᱟᱜ ᱛᱤᱱᱟᱹᱜ ᱜᱟᱱ ᱡᱟᱭᱜᱟ ᱫᱟᱜ ᱯᱟᱴᱟᱱᱚᱜ ᱠᱟᱱᱟ ᱚᱱᱟ ᱫᱟᱜ ᱯᱟᱴᱟᱱ ᱛᱮ ᱟᱨ ᱡᱟᱦᱟᱸ ᱛᱤᱱᱟᱹᱜ ᱠᱮᱱᱮᱞ ᱢᱮᱱᱟᱜᱼᱟ ᱚᱱᱟ ᱠᱮᱱᱮᱞ ᱞᱮᱠᱟ ᱦᱤᱥᱟᱹᱵᱛᱮ ᱫᱟᱜ ᱡᱚᱛᱚ ᱫᱚ ᱵᱟᱝ ᱠᱚ ᱧᱟᱢᱮᱫᱟ ᱢᱮᱱᱠᱷᱟᱱ ᱚᱱᱟ ᱫᱚ ᱢᱮᱫᱛᱮ ᱧᱮᱞ ᱟᱠᱟᱫ ᱟᱨ ᱴᱷᱤᱠ ᱜᱮᱭᱟ ᱚᱱᱟ ᱥᱩᱨ ᱨᱮ ᱵᱟᱜᱟᱱ ᱠᱚ ᱮᱢᱟᱱ ᱠᱚ ᱵᱮᱱᱟᱣ ᱠᱟᱜ ᱟᱠᱚ ᱱᱟᱯᱟᱭ ᱜᱮᱭᱟ ᱟᱨ ᱢᱤᱫᱴᱟᱝ ᱡᱟᱦᱟᱸ ᱜᱮ ᱱᱮᱥᱱᱮᱞ ᱯᱟᱨᱠ ᱞᱮᱠᱟ ᱢᱤᱫᱴᱟᱝ ᱢᱮᱱᱟᱜᱼᱟ ᱚᱱᱟ ᱦᱩᱭᱩᱜ ᱠᱟᱱᱟ ᱥᱤᱢᱲᱤᱯᱟᱲ ᱚᱱᱟ ᱥᱤᱢᱲᱤᱯᱟᱲ ᱨᱮᱫᱚ ᱢᱟᱱᱮ ᱟᱹᱰᱤ ᱜᱚᱴᱟᱝ ᱰᱩᱝᱨᱤ ᱫᱷᱤᱨᱤ ᱢᱮᱱᱟᱜᱼᱟ ᱢᱤᱫᱴᱟᱝ ᱵᱩᱨᱩᱢ ᱯᱟᱨᱚᱢ ᱞᱮᱠᱷᱟᱱ ᱟᱨ ᱢᱤᱫᱴᱟᱝ ᱵᱩᱨᱩᱢ ᱧᱟᱟ ᱛᱟᱞᱟᱨᱮ ᱠᱟᱹᱡ ᱠᱟᱹᱡ ᱚᱱᱟ ᱴᱚᱞᱟ ᱠᱚ ᱢᱮᱱᱟᱜᱼᱟ ᱡᱟᱦᱟᱸ ᱜᱮ ᱠᱤᱪᱷᱩ ᱜᱟᱱ ᱦᱚᱲ ᱠᱚ ᱠᱚ ᱛᱟᱦᱮᱱ ᱠᱟᱱ ᱜᱮᱭᱟ ᱚᱱᱟ ᱠᱚᱨᱮᱜ ᱟᱨ ᱚᱱᱟ ᱢᱤᱫᱴᱟᱝ ᱯᱟᱨᱠ ᱱᱟᱥᱱᱟᱞ ᱯᱟᱨᱠ ᱦᱚᱸ ᱠᱚ ᱵᱮᱱᱟᱣ ᱠᱟᱜᱼᱟ ᱡᱟᱦᱟᱸ ᱨᱮ ᱢᱮᱱᱟᱜ ᱠᱚᱣᱟ ᱪᱮᱴᱨᱟ ᱠᱚ ᱟᱨ ᱦᱟᱹᱛᱤ ᱠᱚ ᱩᱱᱠᱩ ᱦᱟᱹᱨᱤᱱ ᱠᱚ ᱩᱱᱠᱩ ᱠᱚ ᱦᱚᱸ ᱠᱚ ᱟᱹᱥᱩᱞ ᱟᱠᱟᱫ ᱠᱚᱣᱟ ᱟᱨ ᱚᱱᱟ ᱞᱟᱹᱜᱤᱫ ᱛᱮᱫᱚ ᱱᱚᱰᱮ ᱪᱟᱞᱟᱜᱼᱟ ᱱᱚᱣᱟ ᱡᱟᱥᱤᱯᱩᱨ ᱥᱮᱫᱛᱮ ᱵᱚᱞᱚᱱ ᱦᱩᱭᱩᱜᱼᱟ ᱚᱸᱰᱮ ᱜᱮᱴ ᱢᱮᱱᱟᱜᱼᱟ ᱜᱮᱴ ᱨᱮ ᱡᱟᱦᱟᱸᱭ ᱧᱮᱧᱮ ᱠᱚᱠᱚ ᱪᱟᱞᱟᱜᱼᱟ ᱩᱱᱠᱩ ᱜᱮᱴ ᱥᱮᱫᱛᱮ ᱪᱟᱞᱟᱣ ᱠᱟᱛᱮᱫ ᱚᱱᱟ ᱫᱚᱠᱚ ᱚᱸᱰᱮ ᱧᱮ ᱦᱩᱭᱩᱜᱼᱟ ᱜᱮᱴ ᱨᱮ ᱚᱱᱮ ᱯᱟᱨᱢᱤᱥᱚᱱ ᱤᱫᱤ ᱠᱟᱛᱮᱫ ᱚᱱᱟ ᱯᱟᱨᱢᱤᱥᱚᱱ ᱤᱫᱤ ᱠᱟᱛᱮᱫ ᱚᱸᱰᱮ ᱫᱚ ᱵᱷᱤᱛᱟᱹᱨ ᱵᱚᱞᱚᱱ ᱦᱩᱭᱩᱜᱼᱟ ᱟᱨ ᱧᱤᱫᱟᱹ ᱛᱟᱦᱮᱱ ᱞᱟᱹᱜᱤᱫ ᱛᱮ ᱦᱚᱸ ᱚᱸᱰᱮ ᱚᱱᱟ ᱱᱮᱥᱱᱮᱞ ᱯᱟᱨᱠ ᱚᱱᱮ ᱡᱮ ᱥᱤᱢᱞᱤᱯᱟᱲ ᱵᱷᱤᱛᱨᱤ ᱨᱮ ᱚᱲᱟᱜ ᱠᱚ ᱦᱚᱸ ᱠᱚ ᱢᱮᱱᱟᱜᱼᱟ